ᱡᱩᱫᱤ ᱵᱚᱱ ᱧᱮᱞᱟ ᱯᱟᱹᱦᱤᱞ ᱨᱮᱭᱟᱜ ᱠᱟᱛᱷᱟ ᱯᱟᱹᱦᱤᱞ ᱫᱚ ᱱᱚᱜᱼᱚᱸᱭ ᱦᱟᱯᱲᱟᱢ ᱠᱚ ᱢᱟᱱᱟᱣ ᱵᱟᱛᱟᱣ ᱟᱹᱰᱤ ᱛᱮᱫ ᱛᱟᱦᱮᱭᱟ ᱟᱨ ᱚᱱᱠᱟᱛᱮ ᱱᱚᱜᱼᱚᱸᱭ ᱟᱵᱚ ᱢᱟᱱᱟᱣ ᱠᱟᱛᱮᱫ ᱛᱟᱦᱮᱸ ᱠᱟᱱᱟᱠᱚ ᱟᱨ ᱱᱚᱜᱼᱚᱸᱭ ᱵᱟᱯᱞᱟ ᱵᱤᱦᱟᱹ ᱤᱫᱤ ᱠᱟᱛᱮ ᱦᱚᱸ ᱦᱟᱯᱲᱟᱢ ᱠᱚᱣᱟᱜ ᱠᱟᱛᱷᱟ ᱢᱟᱱᱟᱣ ᱵᱟᱛᱟᱣ ᱠᱟᱛᱮᱫ ᱵᱚᱱ ᱦᱮᱡ ᱟᱹᱜᱩ ᱠᱟᱱᱟ ᱩᱱᱠᱩ ᱡᱟᱦᱟᱸ ᱞᱮᱠᱟ ᱦᱚᱨ ᱫᱤᱥᱟᱹ ᱠᱟᱜ ᱵᱚᱱᱟ ᱚᱱᱠᱟ ᱜᱮᱵᱚᱱ ᱛᱟᱲᱟᱢ ᱟᱹᱜᱩ ᱠᱮᱜᱼᱟ ᱢᱮᱱᱠᱷᱟᱱ ᱡᱩᱫᱤ ᱵᱚᱱ ᱧᱮᱞᱟ ᱱᱟᱦᱟᱜ ᱡᱩᱜᱽ ᱨᱮᱭᱟᱜ ᱠᱟᱛᱷᱟ ᱱᱟᱦᱟᱜ ᱡᱩᱜᱽ ᱨᱮ ᱦᱚᱯᱚᱱ ᱠᱚ ᱥᱮ ᱜᱤᱫᱟᱹᱨ ᱯᱤᱫᱟᱹᱨ ᱠᱚ ᱩᱱᱠᱩ ᱦᱚᱸ ᱟᱵᱚᱣᱟᱜ ᱠᱟᱛᱷᱟᱨᱮ ᱵᱟᱹᱱᱩᱜ ᱠᱚᱣᱟ ᱟᱵᱚᱣᱟᱜ ᱠᱟᱛᱷᱟ ᱛᱮ ᱵᱟᱝ ᱠᱚ ᱥᱮᱱᱚᱜᱼᱟ ᱪᱮᱫᱟᱜ ᱥᱮ ᱱᱤᱛᱚᱜ ᱯᱟᱲᱦᱟᱣ ᱡᱩᱜᱽ ᱦᱮᱡ ᱠᱟᱱ ᱜᱮᱭᱟ ᱱᱤᱛᱚᱜ ᱵᱟᱝ ᱟᱨᱚ ᱵᱩᱡᱷᱟᱹᱱᱛᱚ ᱫᱚᱨᱠᱟᱨ ᱛᱟᱦᱮᱸ ᱠᱟᱱᱟ ᱢᱮᱱᱠᱷᱟᱱ ᱵᱟᱝ ᱚᱱᱟ ᱨᱮᱭᱟᱜ ᱩᱞᱴᱟᱹ ᱦᱩᱭᱩᱜ ᱠᱟᱱᱟ ᱱᱤᱛᱚᱜ ᱫᱚ ᱜᱤᱫᱟᱹᱨ ᱠᱚ ᱟᱯᱟᱱᱼᱟᱹᱯᱤᱱᱟᱜ ᱠᱟᱛᱷᱟ ᱨᱮ ᱢᱮᱱᱟᱜ ᱠᱚᱣᱟ ᱟᱭᱳ ᱵᱟᱵᱟᱣᱟᱜ ᱠᱟᱛᱷᱟ ᱢᱟᱱᱟ ᱵᱟᱛᱟᱣ ᱫᱚ ᱟᱹᱰᱤ ᱠᱚᱥᱴᱚ ᱠᱚ ᱵᱩᱡᱷᱟᱹᱣᱟ ᱚᱱᱠᱟᱛᱮ ᱱᱚᱜᱼᱚᱸᱭ ᱡᱟᱦᱟᱸᱭ ᱜᱤᱫᱽᱨᱟᱹ ᱱᱚᱜᱼᱚᱸᱭ ᱠᱚ ᱜᱤᱫᱽᱨᱟᱹ ᱛᱟᱞᱟᱨᱮ ᱟᱨᱦᱚᱸ ᱦᱟᱨᱟ ᱤᱫᱤᱜ ᱠᱟᱱᱟ ᱦᱟᱨᱟ ᱡᱩᱣᱟᱹᱱᱚᱜ ᱠᱟᱱᱟ ᱟᱠᱚ ᱟᱠᱚ ᱛᱮ ᱟᱨᱠᱚ ᱡᱩᱨᱤ ᱡᱚᱝ ᱠᱟᱱᱟ ᱟᱨ ᱱᱚᱝᱠᱟ ᱠᱟᱛᱮ ᱢᱤᱫ ᱫᱤᱱ ᱦᱤᱞᱳᱜ ᱟᱹᱰᱤ ᱟᱱᱟᱴ ᱨᱮᱠᱚ ᱯᱟᱲᱟᱜ ᱠᱟᱱᱟ ᱪᱮᱫᱟᱜ ᱥᱮ ᱠᱚᱢ ᱩᱢᱮᱹᱨ ᱨᱮ ᱱᱚᱜᱼᱚᱸᱭ ᱜᱤᱫᱽᱨᱟᱹ ᱵᱟᱯᱞᱟᱜ ᱠᱟᱱᱟ ᱠᱚ ᱢᱮᱱᱠᱷᱟᱱ ᱦᱚᱲᱢᱚ ᱦᱚᱸ ᱵᱟᱝ ᱵᱮᱱᱟᱜ ᱠᱟᱱ ᱛᱟᱠᱚᱣᱟ ᱚᱱᱟ ᱠᱩᱲᱤ ᱜᱤᱫᱽᱨᱟᱹ ᱟᱨ ᱠᱚᱲᱟ ᱜᱤᱫᱽᱨᱟᱹ ᱠᱚ ᱱᱚᱝᱠᱟ ᱠᱟᱛᱮᱱ ᱱᱚᱜᱼᱚᱸᱭ ᱟᱹᱣᱨᱤ ᱦᱚᱲᱢᱚ ᱵᱮᱱᱟᱜ ᱛᱮᱜᱮ ᱠᱚ ᱡᱩᱨᱤ ᱡᱚᱛᱟ ᱡᱚᱝ ᱠᱟᱱᱟ ᱮᱱᱠᱷᱟᱱ ᱚᱲᱟᱜ ᱨᱮ ᱡᱚᱠᱷᱚᱱ ᱡᱚᱢᱟᱜ ᱠᱚ ᱵᱟᱝ ᱠᱩᱞᱭᱟᱹᱜᱼᱟ ᱮᱱᱠᱷᱟᱱ ᱵᱟᱡᱟᱨ ᱡᱟᱜᱮ ᱱᱚᱜᱼᱚᱸᱭ ᱠᱟᱹᱢᱤ ᱠᱚ ᱥᱮᱱᱚᱜ ᱠᱟᱱᱟ ᱚᱱᱠᱟᱛᱮ ᱧᱩ ᱦᱚᱸ ᱟᱹᱰᱤ ᱛᱮᱫ ᱠᱚ ᱯᱟᱹᱨᱠᱟᱹᱜ ᱠᱟᱱᱟ ᱜᱤᱫᱽᱨᱟᱹ ᱠᱚ ᱟᱨ ᱱᱚᱝᱠᱟᱛᱮ ᱦᱚᱲᱢᱚ ᱠᱚ ᱱᱟᱥᱟᱣ ᱮᱫ ᱛᱟᱠᱚᱣᱟ ᱟᱨ ᱥᱟᱶᱛᱮ ᱠᱚᱢ ᱩᱢᱮᱹᱨ ᱠᱩᱲᱤ ᱜᱤᱫᱽᱨᱟᱹ ᱱᱚᱜᱼᱚᱸᱭ ᱡᱩᱫᱤ ᱜᱤᱫᱽᱨᱟᱹ ᱮᱸᱜᱟᱛᱚᱜ ᱠᱟᱱᱟᱭ ᱢᱮᱱᱠᱷᱟᱱ ᱩᱱᱤᱭᱟᱜ ᱦᱚᱲᱢᱚ ᱟᱹᱰᱤ ᱛᱮᱫ ᱱᱟᱥᱟᱜ ᱠᱟᱱᱟ ᱪᱮᱫᱟᱜ ᱥᱮ ᱦᱚᱲᱢᱚ ᱟᱹᱣᱨᱤ ᱵᱮᱱᱟᱜ ᱨᱮᱜᱮ ᱜᱤᱫᱽᱨᱟᱹ ᱠᱚ ᱚᱢᱚᱱᱚᱜ ᱠᱟᱱᱟ ᱱᱚᱝᱠᱟ ᱠᱟᱛᱮ ᱜᱤᱫᱽᱨᱟᱹ ᱯᱤᱫᱽᱨᱟᱹ ᱱᱚᱜᱼᱚᱸᱭ ᱛᱚᱨᱟ ᱵᱮᱨᱵᱟᱫ ᱥᱮᱫ ᱠᱚ ᱥᱮᱱᱚᱜ ᱠᱟᱱ ᱛᱟᱵᱚᱱᱟ ᱟᱫᱚ ᱟᱹᱰᱤ ᱪᱤᱱᱛᱟᱹ ᱨᱮᱭᱟᱜ ᱠᱟᱛᱷᱟ ᱠᱟᱱᱟ ᱚᱱᱟ ᱠᱚᱫᱚ ᱟᱵᱚ ᱱᱚᱜᱼᱚᱸᱭ ᱜᱟᱨᱡᱮᱱ ᱠᱚ ᱪᱮ ᱵᱟᱵᱟ ᱟᱭᱳ ᱠᱚ ᱟᱹᱰᱤ ᱛᱮᱫ ᱜᱮ ᱩᱭᱦᱟᱹᱨᱮ ᱞᱟᱹᱠᱛᱤ ᱢᱮᱱᱟᱜᱼᱟ ᱩᱱᱠᱩ ᱜᱤᱫᱽᱨᱟᱹ ᱠᱚ ᱵᱩᱡᱷᱟᱹᱣ ᱫᱚᱨᱠᱟᱨ ᱠᱟᱱ ᱜᱮᱭᱟ ᱢᱮᱱᱠᱷᱟᱱ ᱩᱱᱠᱩ ᱜᱤᱫᱽᱨᱟᱹ ᱠᱚ ᱱᱚᱜᱼᱚᱸᱭ ᱵᱟᱝ ᱠᱚ ᱵᱩᱡᱷᱟᱹᱜ ᱠᱟᱱᱟ ᱱᱚᱣᱟ ᱦᱚᱸ ᱟᱹᱰᱤ ᱫᱩᱠ ᱨᱮᱭᱟᱜ ᱠᱟᱛᱷᱟ ᱠᱟᱱ ᱜᱮᱭᱟ ᱢᱮᱱᱠᱷᱟᱱ ᱱᱚᱣᱟ ᱤᱫᱤ ᱠᱟᱛᱮ ᱦᱚᱸ ᱟᱹᱰᱤ ᱛᱮᱫ ᱥᱚᱱᱛᱚᱨ ᱦᱩᱭ ᱟᱵᱚᱱ ᱜᱮᱭᱟ ᱟᱛᱳ ᱴᱚᱞᱟ ᱯᱟᱲᱟᱨᱮ ᱱᱚᱜᱼᱚᱸᱭ ᱦᱚᱲ ᱤᱫᱤ ᱠᱟᱛᱮ ᱡᱮ ᱱᱚᱜᱼᱚᱸᱭ ᱱᱚᱝᱠᱟᱱ ᱢᱟᱭᱤᱱᱰ ᱠᱷᱟᱨᱟᱯᱚᱜ ᱠᱟᱱ ᱜᱤᱫᱟᱹᱨ ᱯᱤᱫᱟᱹᱨ ᱠᱚ ᱵᱟᱹᱲᱤᱡᱚᱜ ᱠᱟᱱ ᱛᱟᱵᱚᱱ ᱱᱚᱝᱠᱟ ᱨᱮᱭᱟᱜ ᱟᱜᱟᱢ ᱰᱟᱦᱟᱨ ᱟᱹᱰᱤ ᱛᱮᱫ ᱧᱩᱛᱟᱹᱛ ᱥᱮᱫ ᱥᱮᱱᱚᱜ ᱠᱟᱱᱟ ᱱᱚᱣᱟ ᱠᱚ ᱪᱮᱛᱟᱱ ᱨᱮ ᱜᱟᱯᱟᱞ ᱢᱟᱨᱟᱣ ᱫᱚᱨᱠᱟᱨ ᱱᱚᱝᱠᱟ ᱠᱟᱛᱮ ᱟᱵᱚ ᱨᱮᱱ ᱜᱤᱫᱽᱨᱟᱹ ᱠᱚ ᱱᱟᱭᱛᱮ ᱱᱟᱯᱟᱭ ᱛᱮ ᱵᱮᱥ ᱦᱚᱨᱛᱮ ᱤᱫᱤ ᱨᱮᱭᱟᱜ ᱠᱩᱨᱩᱢᱩᱴᱩ ᱨᱮᱵᱚᱱ ᱛᱟᱦᱮᱱ ᱢᱟ ᱪᱷᱩᱴᱟᱹᱣ ᱛᱟᱦᱮᱱ ᱢᱟᱵᱚᱱ